ᱥᱮᱨᱮᱧ ᱫᱚ ᱢᱤᱫᱴᱮᱱ ᱪᱷᱚᱱᱫᱚ ᱵᱤᱥᱮᱥ ᱠᱟᱱᱟ ᱠᱟᱛᱷᱟᱜᱤ ᱨᱟᱦᱟᱣᱟᱜ ᱠᱷᱟᱡ ᱥᱤᱨᱤᱧ ᱠᱩ ᱢᱮᱛᱟᱣᱟᱜ ᱟ ᱛᱚ ᱚᱱᱟ ᱦᱚ ᱮᱢᱚᱱ ᱵᱷᱟᱵᱮᱛᱮ ᱥᱮᱨᱮᱧ ᱦᱚ ᱨᱟᱦᱟᱣᱟᱜ ᱦᱩᱭᱩᱜ ᱛᱟᱢᱟ ᱡᱟᱛᱮ ᱟᱸᱡᱚᱢ ᱛᱮ ᱢᱚᱸᱡ ᱟᱹᱭᱠᱟᱹᱜ ᱮᱵᱚᱝ ᱚᱱᱟ ᱢᱤᱫᱴᱮᱱ ᱪᱷᱚᱱᱫᱚ ᱵᱤᱥᱮᱥ ᱛᱮ ᱛᱟᱦᱮᱸᱱᱟ ᱪᱷᱚᱱᱫᱚ ᱡᱚᱫᱤ ᱴᱷᱤᱠᱴᱷᱟᱠ ᱵᱟᱝ ᱛᱟᱦᱮᱸᱱᱟ ᱛᱟᱦᱚᱞᱮᱫᱚ ᱚᱱᱟᱫᱚ ᱩᱱᱟᱹᱜ ᱢᱚᱸᱡᱫᱚ ᱥᱮᱨᱮᱧ ᱞᱮᱠᱟᱫᱚ ᱵᱟᱝ ᱦᱩᱭᱩᱜ ᱟ ᱛᱚ ᱚᱱᱟᱠᱚᱫᱚ ᱥᱮᱨᱮᱧ ᱨᱮᱱᱟᱜ ᱥᱟᱫᱷᱟᱨᱚᱱ ᱢᱟᱱᱮ ᱵᱮᱥᱤᱠ ᱱᱤᱭᱚᱢ ᱠᱟᱱᱟ ᱟᱨ ᱥᱮᱨᱮᱧ ᱟᱸᱡᱚᱢ ᱟᱸᱡᱚᱢ ᱛᱮᱜᱮ ᱢᱚᱱᱮᱨᱮ ᱨᱟᱹᱥᱠᱟᱹ ᱵᱷᱤᱡᱟᱹᱣ ᱞᱮᱱᱠᱷᱟᱱ ᱥᱮᱨᱮᱧ ᱟᱨᱦᱚᱸ ᱥᱮᱨᱮᱧ ᱥᱟᱱᱟᱣᱟ ᱮᱵᱚᱝ ᱱᱚᱣᱟᱠᱚᱜᱤ ᱱᱚᱝᱠᱟ ᱠᱟᱛᱮᱫ ᱜᱮ ᱵᱟᱹᱭ ᱵᱟᱹᱭᱛᱮ ᱥᱤᱝᱜᱟᱨ ᱠᱚ ᱛᱚᱭᱨᱤᱜ ᱟ ᱢᱟᱱᱮ ᱠᱟᱛᱷᱟ ᱫᱚ ᱦᱩᱭᱩᱜ ᱠᱟᱱᱟ ᱡᱮ ᱡᱚᱠᱷᱚᱱ ᱜᱮ ᱡᱟᱦᱟᱸᱭ ᱥᱮᱨᱮᱧᱟ ᱚᱱᱟ ᱥᱮᱨᱮᱧ ᱡᱚᱫᱤ ᱦᱚᱲ ᱟᱨᱚᱠᱚ ᱡᱟᱹᱥᱛᱤᱠᱚ ᱠᱩᱥᱤᱭᱟᱜ ᱟ ᱛᱚᱠᱷᱚᱱ ᱜᱮ ᱡᱟᱦᱟᱸᱭ ᱥᱮᱨᱮᱧᱟ ᱵᱟᱹᱭ ᱵᱟᱹᱭᱛᱮ ᱟᱨ ᱱᱤᱡᱮ ᱱᱤᱡᱮ ᱛᱮᱜᱮ ᱩᱱᱤ ᱟᱨᱚ ᱰᱷᱮᱨᱮ ᱯᱨᱚᱵᱷᱟᱵᱤᱛᱚᱜ ᱟ ᱥᱮ ᱨᱟᱹᱥᱠᱟᱹᱭ ᱟᱹᱭᱠᱟᱹᱣᱟ ᱚᱱᱟ ᱛᱟᱭᱱᱚᱢ ᱛᱟᱭᱱᱚᱢ ᱛᱮ ᱩᱱᱤ ᱦᱚ ᱟᱨᱦᱚᱸ ᱰᱷᱮᱨᱮ ᱪᱮᱥᱴᱟ ᱤᱫᱤᱭᱟ ᱥᱮ ᱟᱡ ᱱᱤᱡᱮ ᱢᱚᱫᱽᱫᱷᱮ ᱫᱟᱹᱵᱤᱭ ᱫᱚᱦᱚᱭᱟ ᱡᱮ ᱱᱚᱣᱟ ᱠᱷᱚᱱᱟᱜ ᱦᱚ ᱟᱨᱦᱚ ᱡᱮᱱᱚ ᱟᱨ ᱢᱚᱸᱡᱤᱧ ᱥᱮᱨᱮᱧ ᱫᱟᱲᱤᱭᱟᱜ ᱢᱟ ᱮᱵᱚᱝ ᱡᱟᱦᱟᱸ ᱥᱮᱨᱮᱧ ᱡᱮᱱᱚ ᱦᱚᱲ ᱤᱧᱟᱹᱜ ᱠᱚ ᱠᱩᱥᱤᱭᱟᱛᱤᱧ ᱚᱱᱠᱟ ᱚᱱᱠᱟ ᱛᱮᱜᱮ ᱢᱤᱫᱴᱮᱱ ᱠᱟᱹᱴᱤᱡ ᱯᱟᱨᱟ ᱢᱤᱫᱴᱮᱡ ᱦᱚᱲ ᱱᱟᱥᱮ ᱱᱟᱥᱮ ᱥᱮᱨᱮᱧ ᱠᱟᱛᱮᱫ ᱦᱚᱸ ᱟᱨ ᱚᱱᱟ ᱯᱚᱛᱤ ᱪᱚᱨᱪᱟ ᱤᱫᱤᱞᱮᱠᱷᱟᱱ ᱨᱚᱡ ᱨᱚᱡ ᱥᱮ ᱡᱮᱢᱚᱱ ᱵᱷᱟᱵᱮᱭ ᱯᱟᱨᱮᱭᱟᱜ ᱟ ᱟᱨᱚ ᱡᱚᱫᱤ ᱰᱮᱵᱷᱮᱞᱚᱯᱮ ᱪᱮᱥᱴᱟᱭᱟ ᱛᱟᱦᱚᱞᱮ ᱠᱷᱟᱱ ᱫᱚ ᱩᱱᱤᱜᱤ ᱢᱟᱨᱟᱝ ᱥᱤᱝᱜᱟᱨ ᱦᱚᱭ ᱦᱩᱭᱩᱜ ᱟ ᱮᱵᱚᱝ ᱯᱨᱚᱵᱷᱟᱵ ᱥᱟᱞᱤ ᱥᱤᱝᱜᱟᱨ ᱦᱚᱭ ᱦᱩᱭᱩᱜ ᱟ